ᱠᱩᱲᱤ ᱠᱚᱫᱚ ᱠᱟᱹᱴᱤᱡ ᱠᱷᱚᱡ ᱜᱮ ᱠᱟᱜ ᱩᱛᱩ ᱫᱟᱠᱟ ᱩᱛᱩ ᱥᱮ ᱵᱟᱹᱦᱩ ᱡᱟᱶᱟᱭ ᱥᱮ ᱠᱟᱵᱟᱰᱤ ᱫᱷᱟᱯᱥᱟ ᱚᱱᱟ ᱠᱩᱡ ᱠᱚ ᱠᱷᱮᱞ ᱜᱮᱭᱟ ᱟᱨ ᱠᱚᱲᱟ ᱫᱚ ᱠᱟᱹᱴᱤᱡ ᱠᱷᱚᱡ ᱜᱮ ᱫᱚᱠᱟᱱ ᱥᱮ ᱱᱟᱦᱮᱞ ᱥᱤᱭᱳᱜ ᱥᱮ ᱯᱷᱩᱴᱵᱚᱞ ᱚᱱᱟ ᱠᱩᱡ ᱠᱚ ᱠᱷᱮᱞ ᱜᱮᱭᱟ